ᱱᱩᱠᱩ ᱡᱟᱦᱟᱸ ᱯᱳᱞᱴᱨᱤ ᱜᱮᱰᱮ ᱥᱤᱢᱠᱚ ᱱᱩᱠᱩ ᱠᱚᱣᱟᱜ ᱟᱭᱢᱟᱛᱮ ᱟᱭᱢᱟ ᱟᱵᱚ ᱱᱚᱣᱟ ᱟᱹᱛᱩ ᱴᱚᱴᱷᱟ ᱠᱚᱨᱮ ᱵᱟᱝᱢᱟ ᱯᱚᱭᱥᱟᱹ ᱨᱚᱡᱽᱜᱟᱨ ᱞᱟᱹᱜᱤᱫ ᱞᱮᱠᱟᱛᱮ ᱟᱹᱰᱤ ᱟᱭᱢᱟᱠᱮ ᱟᱭᱢᱟ ᱟᱵᱚᱫᱚᱵᱚ ᱪᱟᱥ ᱩᱢᱟᱹᱲᱦᱮᱫᱠᱚ ᱛᱚ ᱱᱩᱠᱩ ᱠᱚᱣᱟᱜ ᱨᱚᱜᱽ ᱨᱩᱜᱤ ᱟᱡᱟᱨ ᱵᱮᱢᱟᱨᱦᱚᱸ ᱟᱹᱰᱤᱜᱟᱱᱼᱜᱮ ᱢᱮᱱᱟᱜ ᱟᱠᱟᱫᱟ

ᱱᱩᱠᱩ ᱨᱚᱜᱽ ᱨᱩᱜᱤ ᱟᱡᱟᱨ ᱵᱮᱢᱟᱨᱠᱚ ᱴᱮᱠᱟᱣ ᱫᱟᱨᱟᱢ ᱞᱟᱹᱜᱤᱫ ᱞᱮᱠᱟᱛᱮ ᱟᱵᱚᱣᱟᱜ ᱱᱩᱠᱩ ᱠᱚ ᱪᱟᱥ ᱪᱮᱛᱟᱱ ᱨᱮᱭᱟᱜ ᱟᱹᱰᱤ ᱞᱚᱠᱠᱷᱚᱱ ᱢᱮᱱᱟᱜ ᱛᱟᱵᱚᱱᱟ ᱛᱚ ᱱᱩᱠᱩᱠᱚ ᱚᱠᱛᱚ ᱱᱟᱯᱤᱛᱨᱮ ᱟᱹᱰᱤ ᱟᱭᱢᱟᱛᱮ ᱟᱭᱢᱟ ᱡᱟᱥᱛᱤ ᱠᱟᱭᱛᱮ ᱨᱳᱜᱽ ᱨᱩᱜᱤ ᱟᱡᱟᱨ ᱵᱮᱢᱟᱨ ᱦᱤᱡᱩᱜᱼᱟ ᱟᱹᱰᱤ ᱯᱨᱚᱠᱟᱨ ᱨᱳᱜᱽ ᱨᱩᱜᱤ ᱞᱮᱠᱟ ᱟᱫᱚᱢ ᱠᱚᱫᱚ ᱱᱚᱝᱠᱟ ᱢᱩᱦᱚᱨ ᱢᱚᱪᱟᱦᱚᱨ ᱟᱠᱚᱣᱟᱜ ᱱᱟᱲᱣᱟ ᱚᱝᱥᱚ ᱡᱟᱦᱟᱸ ᱥᱩᱱᱩᱡ ᱞᱮᱠᱟ ᱡᱚᱨᱚᱜ ᱛᱟᱠᱚᱣᱟ ᱟᱫᱚᱢ ᱠᱚᱫᱚ ᱴᱟᱴᱠᱟᱜᱮ ᱱᱚᱝᱠᱟ ᱯᱷᱮᱴᱮ ᱯᱮᱴᱮ ᱦᱚᱸᱠᱚ ᱜᱩᱡᱩᱜᱼᱟ ᱟᱫᱚᱢ ᱠᱚᱫᱚ ᱱᱚᱝᱠᱟ ᱡᱷᱟᱲᱟᱜ ᱟᱠᱚ ᱯᱩᱸᱰᱜᱮ ᱚᱱᱟ ᱠᱟᱛᱮᱦᱚᱸ ᱢᱤᱫᱽᱫᱤᱱᱼᱵᱟᱹᱨᱥᱤᱧ ᱯᱚᱨᱮᱠᱚ ᱜᱩᱡᱩᱜᱼᱟ ᱚᱱᱠᱟᱛᱮ ᱱᱚᱜᱼᱚ ᱱᱚᱝᱠᱟᱱ ᱨᱚᱜᱽ ᱨᱩᱜᱤ ᱟᱡᱟᱨ ᱵᱮᱢᱟᱨ ᱠᱚ ᱫᱟᱵᱟᱣ ᱞᱟᱹᱜᱤᱫ ᱞᱮᱠᱟᱛᱮᱫᱚ ᱡᱟᱥᱛᱤ ᱠᱟᱭᱛᱮ ᱤᱱᱡᱮᱠᱥᱚᱱ ᱠᱚ ᱞᱟᱜᱟᱣ ᱨᱮᱱᱟᱜ ᱵᱮᱵᱚᱥᱛᱷᱟ ᱢᱮᱱᱟᱜᱼᱟ ᱱᱩᱠᱩ ᱠᱚᱣᱟᱜ ᱨᱚᱜᱽ ᱨᱩᱜᱤ ᱟᱡᱟᱨ ᱵᱮᱢᱟᱨ ᱠᱚ ᱫᱟᱵᱟᱣ ᱞᱟᱹᱜᱤᱫ ᱞᱮᱠᱟ ᱛᱮᱫᱚ

ᱠᱚᱨᱮ ᱡᱟᱦᱟᱱ ᱱᱩᱠᱩ ᱯᱚᱠᱠᱷᱤ ᱪᱤᱠᱤᱥᱥᱟᱲᱚᱭᱚ ᱵᱟᱝ ᱢᱟᱱᱚᱣᱟ ᱯᱚᱥᱩ ᱪᱤᱠᱤᱥᱥᱟᱞᱚᱭ ᱠᱮᱱᱫᱨᱚ ᱠᱚᱨᱮ ᱱᱚᱣᱟ ᱫᱚ ᱧᱟᱢᱚᱜᱼᱟ ᱱᱩᱠᱩ ᱴᱷᱮᱱᱠᱷᱚᱱ ᱡᱳᱜᱟᱡᱳᱜᱽ ᱞᱮᱱᱠᱷᱟᱱ ᱟᱠᱚ ᱟᱭᱢᱟᱛᱮ ᱟᱭᱢᱟ ᱦᱮᱡᱠᱟᱛᱮᱫ ᱚᱱᱟ ᱨᱟᱱ ᱠᱚᱨᱮᱱᱟᱜ ᱠᱚ ᱵᱮᱵᱚᱥᱛᱟᱭᱟ ᱩᱱᱠᱩ ᱠᱚᱣᱟᱜ ᱨᱳᱜᱽ ᱨᱩᱜᱤ ᱟᱡᱟᱨ ᱵᱮᱢᱟᱨ

ᱜᱤᱰᱤ ᱞᱟᱹᱜᱤᱫ